ᱢᱟᱱᱣᱟ ᱵᱟᱧᱪᱷᱟᱣ ᱠᱷᱟᱹᱛᱤᱨ ᱛᱮ ᱫᱟᱜ ᱮᱢ ᱧᱩᱭᱟ ᱛᱚᱵᱮᱢ ᱵᱟᱧᱪᱟᱜᱼᱟ ᱛᱟᱨᱯᱚᱨᱮ ᱪᱟᱥ ᱞᱟᱹᱜᱤᱫ ᱱᱚᱜ ᱚᱭ ᱵᱚᱱ ᱪᱟᱥ ᱵᱟᱥᱮᱜ ᱡᱚᱢᱚ ᱵᱚᱱ ᱵᱟᱛᱟᱱᱮᱜ ᱦᱩᱲᱩ ᱨᱚᱦᱚᱭ ᱜᱩᱦᱩᱢ ᱵᱟᱛᱟᱱ ᱛᱩᱲᱤ ᱵᱟᱛᱟᱱ ᱛᱟᱨᱯᱚᱨᱮ ᱡᱚᱛᱚ ᱫᱤᱠ ᱫᱤᱭᱮ ᱜᱮ ᱫᱟᱜ ᱫᱚ ᱫᱤᱚᱨᱠᱟᱨ ᱠᱟᱱᱟ ᱟᱨ ᱱᱚᱜ ᱚᱭ ᱡᱮᱵᱚᱱ ᱰᱟᱹᱵᱨᱟᱜᱼᱟ ᱚᱱᱟ ᱥᱚᱢᱚᱭ ᱦᱚᱸ ᱫᱟᱜ ᱞᱟᱜᱟᱜ ᱠᱟᱱᱟ ᱠᱤᱪᱨᱤᱪ ᱵᱚᱱ ᱥᱟᱯᱷᱟᱭᱟ ᱚᱱᱟ ᱥᱚᱢᱚᱭᱦᱚᱸ ᱫᱟᱜ ᱞᱟᱜᱟᱜ ᱠᱟᱱᱟ ᱢᱟᱱᱮ ᱡᱮᱠᱳᱱᱳ ᱥᱚᱢᱚᱭ ᱜᱮ ᱟᱵᱚ ᱫᱚ ᱫᱟᱜ ᱫᱚ ᱵᱮᱵᱱᱚᱦᱟᱨ ᱞᱟᱹᱠᱛᱤ ᱠᱟᱱᱟ ᱟᱨ ᱜᱟᱹᱭ ᱰᱟᱝᱨᱟ ᱟᱹᱥᱩᱞ ᱠᱚᱣᱟ ᱵᱚᱱ ᱫᱟᱜ ᱵᱮᱜᱚᱨ ᱵᱟᱝ ᱠᱚ ᱛᱟᱸᱦᱮ ᱫᱟᱲᱮᱭᱟᱜᱼᱟ ᱚᱱᱟᱛᱤᱧ ᱢᱮᱱᱫᱟ ᱫᱟᱜ ᱫᱚ ᱰᱷᱮᱨ ᱜᱮ ᱫᱚᱨᱠᱟᱨᱟ